ᱦᱮᱞᱳ ᱠᱮᱵ ᱰᱨᱟᱭᱵᱷᱟᱨ ᱦᱮᱸ ᱤᱧ ᱵᱟᱥ ᱯᱩᱠᱷᱩᱨ ᱨᱮ ᱢᱤᱱᱟᱹᱧᱟ ᱵᱳᱞᱯᱩᱨ ᱤᱧ ᱪᱟᱞᱟᱣ ᱠᱚᱜᱼᱟ ᱤᱫᱤ ᱫᱟᱲᱮᱭᱟᱹᱧ ᱟᱢ ᱛᱤᱨᱮᱢ ᱦᱤᱡᱩᱜᱼᱟ ᱟᱪᱪᱷᱟ ᱵᱮᱥ ᱴᱷᱤᱠ ᱜᱮᱭᱟ ᱤᱧ ᱟᱫᱷᱟ ᱜᱷᱚᱱᱴᱟ ᱢᱚᱫᱽᱫᱷᱮ ᱨᱮ ᱛᱟᱦᱞᱮ ᱦᱤᱡᱩᱜ ᱢᱮ ᱦᱮᱸ ᱦᱮᱸ ᱱᱚᱰᱮ ᱵᱟᱥ ᱯᱩᱠᱷᱩᱨ ᱜᱮ ᱟᱪᱪᱷᱟ ᱴᱷᱤᱠ ᱜᱮᱭᱟ